ᱟᱞᱮᱭᱟᱜ ᱴᱚᱴᱷᱟ ᱨᱮ ᱢᱟ ᱚᱱᱠᱟ ᱥᱩᱨ ᱨᱮᱢᱟ ᱦᱟᱥᱯᱟᱛᱟᱞ ᱢᱟ ᱵᱟᱹᱱᱩᱜᱼᱟ ᱚᱱᱟ ᱞᱟᱹᱜᱤᱫ ᱛᱮ ᱟᱞᱮ ᱫᱚ ᱦᱟᱥᱯᱟᱛᱟᱞ ᱥᱮ ᱨᱩᱣᱟᱹ ᱦᱟᱹᱥᱩ ᱞᱮᱱᱠᱷᱟᱱ ᱫᱚ ᱫᱚ ᱥᱩᱨ ᱨᱮᱫᱚ ᱦᱟᱥᱯᱟᱛᱟᱞ ᱫᱚ ᱵᱟᱹᱱᱩᱜᱼᱟ ᱟᱫᱚ ᱥᱟᱺᱜᱤᱧ ᱛᱮ ᱪᱟᱞᱟᱜ ᱦᱩᱭᱩᱜᱼᱟ ᱦᱮᱸ ᱟᱫᱚ ᱟᱞᱮ ᱥᱩᱨ ᱥᱩᱯᱩᱨ ᱨᱮᱜᱮ ᱠᱤᱪᱷᱩ ᱡᱷᱟᱹᱞ ᱥᱟᱺᱜᱤᱧ ᱨᱮ ᱢᱤᱫᱴᱟᱱ ᱥᱟᱫᱷᱟᱨᱚᱱ ᱦᱚᱥᱯᱤᱴᱟᱞ ᱢᱮᱱᱟᱜᱼᱟ ᱡᱟᱦᱟᱸ ᱫᱚ ᱟᱹᱰᱤ ᱱᱟᱯᱟᱭ ᱟᱹᱰᱤ ᱵᱷᱟᱹᱜᱤ ᱜᱮ ᱚᱸᱰᱮ ᱴᱨᱤᱴᱢᱮᱱᱴ ᱪᱟᱞᱟᱜᱼᱟ ᱚᱸᱰᱮ ᱫᱚ ᱡᱚᱛᱚ ᱞᱮᱠᱟᱱ ᱥᱩᱵᱤᱫᱷᱟ ᱢᱮᱱᱟᱜᱼᱟ ᱡᱟᱦᱟᱸ ᱫᱚ ᱵᱞᱟᱰ ᱴᱮᱹᱥᱴ ᱦᱩᱭᱮᱱ ᱴᱮᱹᱥᱴ ᱦᱩᱭᱮᱢ ᱥᱮ ᱥᱤᱴᱤ ᱥᱠᱮᱱ ᱦᱩᱭᱮᱱ ᱥᱮ ᱮᱠᱥᱥᱮᱨᱮᱹ ᱦᱩᱭᱮᱱ ᱮᱢᱟᱱ ᱮᱢᱟᱱᱟᱜ ᱠᱚ ᱚᱸᱰᱮ ᱫᱚ ᱟᱹᱰᱤ ᱱᱟᱯᱟᱭ ᱟᱹᱰᱤ ᱵᱷᱟᱹᱜᱤ ᱛᱮᱜᱮ ᱥᱩᱥᱟᱹᱨᱚᱜᱼᱟ ᱦᱩᱭᱩᱜᱼᱟ ᱟᱫᱚ ᱤᱧ ᱞᱟᱹᱭ ᱞᱮᱠᱟᱛᱮ ᱚᱱᱟ ᱫᱚ ᱟᱹᱰᱤ ᱱᱟᱯᱟᱭ ᱟᱹᱰᱤ ᱵᱷᱟᱹᱜᱤ ᱜᱮ ᱡᱟᱦᱟᱸ ᱜᱮ ᱟᱞᱮ ᱞᱮᱠᱟᱱ ᱨᱮᱸᱜᱮᱡ ᱚᱨᱮᱡ ᱦᱚᱲ ᱠᱚ ᱦᱮᱱᱟᱜ ᱠᱚᱣᱟ ᱩᱱᱠᱩ ᱞᱟᱹᱜᱤᱫ ᱫᱚ ᱟᱹᱰᱤᱜᱮ ᱱᱟᱯᱟᱭᱟ ᱪᱮᱫᱟᱜ ᱥᱮ ᱴᱟᱠᱟ ᱯᱩᱭᱥᱟᱹ ᱵᱟᱝ ᱛᱮ ᱟᱹᱰᱤ ᱟᱹᱰᱤ ᱦᱚᱲ ᱱᱚᱝᱠᱟ ᱦᱩᱭ ᱜᱚᱫ ᱠᱟᱱᱟ ᱡᱟᱦᱟᱸ ᱫᱚ ᱱᱚᱣᱟ ᱫᱷᱩᱲᱤ ᱫᱷᱟᱹᱨᱛᱤ ᱠᱷᱚᱱ ᱦᱚᱸ ᱵᱤᱫᱟᱹᱭ ᱠᱚ ᱦᱟᱛᱟᱣ ᱠᱟᱜᱼᱟ ᱡᱩᱫᱤ ᱱᱚᱜᱼᱚ ᱱᱚᱝᱠᱟ ᱜᱮ ᱡᱩᱫᱤ ᱟᱨ ᱟᱞᱮ ᱴᱚᱴᱷᱟᱨᱮ ᱦᱟᱥᱯᱟᱛᱟᱞ ᱛᱟᱦᱮᱸ ᱠᱚᱜ ᱠᱷᱟᱱ ᱟᱨᱚ ᱜᱮ ᱱᱟᱯᱟᱭ ᱠᱚᱜᱼᱟ ᱦᱩᱱᱟᱹᱝ ᱟᱫᱚ ᱵᱟᱹᱱᱩᱜ ᱨᱮᱦᱚᱸ ᱢᱮᱱᱠᱷᱟᱱ ᱥᱩᱨ ᱥᱟᱺᱜᱤᱧ ᱨᱮ ᱡᱟᱦᱟᱸ ᱢᱮᱱᱟᱜᱼᱟ ᱚᱱᱟ ᱞᱟᱹᱜᱤᱫ ᱫᱚ ᱟᱭᱢᱟ ᱟᱭᱢᱟ ᱥᱟᱨᱦᱟᱣ ᱥᱟᱨᱦᱟᱣ ᱡᱮ ᱟᱵᱚᱭᱤᱡ ᱡᱟᱦᱟᱸᱭ ᱡᱷᱟᱲᱠᱷᱚᱸᱰ ᱨᱤᱱᱤᱡ ᱥᱤᱨᱟᱹ ᱢᱚᱱᱛᱨᱤ ᱢᱮᱱᱟᱭᱟ ᱩᱱᱤᱭᱟᱜ ᱦᱚᱛᱮ ᱛᱮ ᱡᱟᱦᱟᱸ ᱜᱮ ᱠᱟᱹᱢᱤ ᱦᱚᱨᱟ ᱪᱟᱞᱟᱜ ᱠᱟᱱᱟ ᱚᱱᱟ ᱞᱟᱹᱜᱤᱫ ᱛᱮ ᱟᱭᱢᱟ ᱥᱟᱨᱦᱟᱣ